ᱢᱟᱬᱟᱝ ᱛᱮᱫᱚ ᱪᱩᱞᱦᱟᱹ ᱨᱮᱜᱮᱞᱮ ᱤᱥᱤᱱ ᱵᱟᱥᱟᱝᱼᱮᱫ ᱛᱟᱦᱮᱸᱫ ᱥᱟᱦᱟᱨ ᱱᱟᱜᱟᱨ ᱦᱚᱲ ᱧᱮᱞ ᱛᱮ ᱟᱥᱟᱱᱚᱜ ᱢᱚᱱᱮ ᱠᱟᱛᱮ ᱤᱥᱤᱱ ᱵᱟᱥᱟᱝ ᱥᱚᱦᱞᱮ ᱞᱟᱹᱜᱤᱫ ᱜᱮᱥ ᱪᱩᱞᱦᱟᱹᱧ ᱟᱹᱜᱩ ᱞᱮᱫᱟ ᱢᱮᱱᱠᱷᱟᱱ ᱤᱥᱤᱱ ᱚᱠᱛᱮ ᱚᱱᱟ ᱜᱮᱥ ᱨᱮ ᱥᱤᱸᱜᱮᱞ ᱡᱮᱨᱮᱫ ᱮᱱᱟ ᱟᱨ ᱟᱨ ᱟᱹᱰᱤ ᱡᱚᱨ ᱛᱮ ᱚᱴᱮᱫ ᱮᱱᱟ ᱪᱟᱸᱫᱚᱣᱟᱜ ᱟᱹᱥᱤᱥ ᱵᱷᱟᱹᱜᱤᱥ ᱚᱸᱰᱮ ᱵᱟᱝ ᱞᱮ ᱛᱟᱦᱮᱸ ᱠᱟᱱᱟ ᱵᱟᱝᱠᱷᱟᱱ ᱡᱤᱣᱤ ᱦᱚᱸ ᱱᱟᱥᱟᱣ ᱫᱟᱲᱮᱭᱟᱜ ᱠᱮᱭᱟ ᱚᱱᱟᱛᱮ ᱜᱮᱥ ᱫᱚ ᱱᱮ ᱦᱚᱲ ᱴᱷᱮᱱ ᱫᱚ ᱵᱷᱟᱹᱜᱤᱭᱟᱜ ᱫᱚ ᱵᱟᱝ ᱠᱟᱱᱟ